ᱟᱪᱷᱟ ᱱᱚᱣᱟ ᱡᱷᱟᱲᱠᱷᱚᱰ ᱨᱮᱜᱮ ᱞᱟᱜᱟᱣ ᱠᱟᱱᱟ ᱥᱮ ᱤᱧ ᱱᱤᱭᱟᱹ ᱵᱟᱲᱟᱭ ᱥᱟᱱᱟᱹᱧ ᱠᱟᱱᱟ ᱠᱤᱞᱤ ᱥᱟᱱᱟᱹᱧ ᱠᱟᱱᱟ ᱟᱵᱚ ᱟᱹᱫᱤᱵᱟᱹᱥᱤ ᱠᱚ ᱥᱮ ᱦᱚᱲ ᱦᱚᱯᱚᱱ ᱠᱚ ᱪᱮᱫ ᱞᱮᱠᱟ ᱛᱮ ᱢᱤᱫ ᱡᱟᱭᱜᱟ ᱠᱷᱚᱱ ᱟᱨ ᱢᱤᱫ ᱡᱟᱭᱜᱟ ᱠᱚ ᱩᱪᱟᱹᱲᱚᱜ ᱠᱟᱱᱟ ᱚᱱᱟ ᱵᱟᱵᱚᱛᱮ ᱢᱟᱥᱮ ᱠᱟᱹᱡ ᱞᱟᱹᱭ ᱧᱚᱜᱢᱮ ᱛᱟᱵᱚᱱ ᱟᱪᱪᱷᱟ ᱟᱪᱷᱟ ᱟᱪᱪᱷᱟ ᱟᱪᱪᱷᱟ ᱟᱪᱪᱷᱟ ᱟᱪᱪᱷᱟ ᱵᱚᱫᱚᱞ ᱫᱚ ᱱᱟᱦᱟᱸᱜ ᱪᱮᱫ ᱞᱮᱠᱟ ᱛᱮ ᱠᱚ ᱵᱚᱫᱚᱞᱚᱜ ᱠᱟᱱᱟ ᱟᱪᱪᱷᱟ ᱟᱪᱪᱷᱟ ᱟᱪᱪᱷᱟ ᱡᱩᱣᱟᱹᱱ ᱠᱚᱲᱟ ᱠᱩᱲᱤ ᱠᱚᱣᱜ ᱫᱚ ᱩᱱᱠᱩᱣᱟᱜ ᱵᱚᱫᱚᱞ ᱥᱮ ᱵᱚᱱᱚᱫᱚᱞ ᱠᱚᱫᱚ ᱪᱮᱫ ᱞᱮᱠᱟ ᱛᱮ ᱦᱩᱭᱩᱜ ᱠᱟᱱᱟ ᱟᱪᱪᱷᱟ ᱟᱪᱪᱷᱟ

ᱦᱳᱭ ᱦᱳᱭ ᱟᱪᱪᱷᱟ ᱟᱪᱪᱷᱟ ᱦᱳᱭ ᱚᱱᱛᱮᱨᱮ ᱟᱹᱛᱩ ᱫᱤᱥᱚᱢ ᱠᱚ ᱵᱮᱱᱟᱣ ᱩᱛᱟᱹᱨᱮᱫᱼᱟ ᱟᱪᱪᱷᱟ ᱟᱪᱪᱷᱟ ᱢᱟᱱᱮ ᱚᱱᱛᱮ ᱨᱮ ᱮᱠᱫᱚᱢ ᱠᱚ ᱛᱟᱦᱮᱸ ᱴᱷᱟᱹᱣᱠᱟᱹ ᱛᱷᱤᱨ ᱩᱛᱟᱹᱨᱚᱜ ᱠᱟᱱᱟ ᱦᱮᱸ

ᱟᱪᱪᱷᱟ ᱟᱪᱪᱷᱟ ᱟᱨ ᱤᱭᱟᱹ ᱱᱚᱠᱨᱤ ᱪᱟᱠᱨᱤ ᱦᱚᱲᱟᱜ ᱠᱚᱫᱚ ᱪᱮᱫ ᱞᱮᱠᱟᱛᱮ ᱟᱠᱚᱣᱟᱜ ᱦᱚᱸ ᱵᱚᱫᱚᱞ ᱮᱱ ᱛᱟᱭᱟ ᱦᱳᱭ ᱜᱤᱫᱽᱨᱟᱹ ᱠᱚ ᱠᱟᱛᱷᱟ ᱫᱚ ᱱᱟᱭ ᱱᱟᱯᱟᱭ ᱚᱞ ᱯᱟᱲᱦᱟᱣ ᱦᱚᱪᱚ ᱞᱟᱹᱜᱤᱫ ᱛᱮᱦᱚᱸ ᱟᱪᱪᱷᱟ ᱟᱪᱪᱷᱟ ᱦᱳᱭ ᱦᱳᱭ ᱦᱳᱭ ᱟᱪᱪᱷᱟ ᱤᱧᱤᱧ ᱟᱡᱚᱢ ᱧᱚᱜ ᱟᱠᱟᱫᱟ ᱡᱮ ᱡᱷᱟᱨᱠᱷᱚᱰ ᱨᱮᱱᱤᱡ ᱦᱚᱲ ᱢᱤᱫᱴᱮᱱ ᱟᱢᱮᱨᱤᱠᱟ ᱫᱤᱥᱚᱢᱮ ᱪᱟᱞᱟᱣ ᱠᱟᱱᱟ ᱚᱱᱟ ᱠᱟᱛᱷᱟ ᱥᱟᱹᱨᱤ ᱜᱮᱭᱟ ᱟᱪᱪᱷᱟ ᱦᱳᱭ ᱟᱞᱮ ᱱᱟᱦᱟᱜ ᱥᱟᱺᱜᱤᱧ ᱦᱚᱲ ᱦᱤᱥᱟᱹᱵ ᱛᱮᱦᱚᱸ ᱩᱱᱠᱩᱣᱟᱜ ᱥᱮ ᱩᱱᱤᱭᱟᱜ ᱞᱮ ᱟᱸᱡᱚᱢ ᱛᱤᱭᱚᱜ ᱟᱠᱟᱫᱼᱟ ᱡᱮ ᱡᱷᱟᱨᱠᱷᱚᱰ ᱨᱤᱱᱤᱡ ᱦᱚᱲ ᱟᱢᱮᱨᱤᱠᱟ ᱫᱤᱥᱚᱢ ᱪᱟᱞᱟᱣ ᱟᱠᱟᱱᱟ ᱢᱮᱱᱛᱮ ᱟᱫᱚ ᱚᱱᱟᱛᱮᱱᱟᱦᱟᱜ ᱤᱧ ᱠᱩᱞᱤᱭᱮᱫ ᱢᱮᱭᱟ ᱡᱮ ᱥᱟᱹᱨᱤ ᱜᱮᱥᱮ ᱢᱮᱱᱛᱮ

ᱟᱪᱪᱷᱟ ᱦᱳᱭ ᱦᱳᱭ ᱟᱪᱪᱷᱟ ᱟᱪᱪᱷᱟ ᱟᱪᱪᱷᱟ ᱦᱳᱭ ᱦᱳᱭ ᱦᱳᱭ ᱦᱳᱭ

ᱟᱪᱪᱷᱟ ᱟᱪᱪᱷᱟ ᱮᱠ ᱮᱠᱥᱚ ᱪᱷᱟᱵᱤᱥ ᱮᱠᱥᱚ ᱛᱤᱨᱤᱥᱴᱤ ᱟᱹᱰᱤ ᱥᱮᱲᱟ ᱡᱟᱭᱜᱟ ᱜᱮ ᱛᱚᱵᱮ

ᱟᱪᱪᱷᱟ ᱟᱪᱪᱷᱟ ᱦᱳᱭ ᱚᱸᱰᱮ ᱡᱚᱠᱷᱚᱱ ᱰᱮᱢ ᱵᱮᱱᱟᱜ ᱠᱟᱱᱟ ᱮᱱᱠᱷᱟᱱ ᱢᱟ ᱰᱮᱢ ᱛᱮᱢᱟ ᱡᱚᱛᱚ ᱜᱮᱠᱚ ᱰᱩᱵᱩᱡᱚᱜ ᱠᱟᱱᱟ ᱠᱟᱛᱷᱟ ᱫᱚ ᱮᱱᱠᱷᱟᱱ ᱱᱚᱣᱟ ᱡᱟᱱᱟᱢ ᱜᱟᱹᱫᱤ ᱢᱟ ᱵᱚᱲᱦᱮᱸ ᱠᱟᱛᱮ ᱵᱟᱹᱜᱤ ᱦᱩᱭᱩᱜ ᱠᱟᱱ ᱜᱮᱭᱟ ᱦᱮᱸᱥᱮ ᱦᱳᱭ ᱦᱳᱭ ᱦᱳᱭ ᱦᱳᱭ ᱦᱳᱭ ᱦᱳᱭ ᱦᱳᱭ ᱢᱟᱱᱮ ᱢᱤᱫᱴᱮᱱ ᱵᱟᱠᱷᱳᱞ ᱨᱮᱱ ᱦᱚᱲ ᱦᱚᱸ ᱱᱟᱦᱟᱜ ᱛᱟᱭᱚᱢ ᱫᱚ ᱵᱟᱠᱚ ᱩᱯᱨᱩᱢ ᱞᱮᱠᱟ

ᱦᱳᱭ ᱦᱳᱭ ᱦᱳᱭ ᱦᱳᱭ ᱦᱳᱭ ᱡᱷᱟᱲᱠᱷᱚᱰ ᱨᱮᱭᱟᱜ ᱛᱚᱵᱮ ᱟᱹᱰᱤᱜᱮ ᱤᱭᱟᱹ ᱜᱮᱭᱟ ᱦᱮᱸ ᱢᱩᱥᱠᱤᱞ ᱜᱮᱭᱟ ᱦᱳᱭ ᱦᱳᱭ ᱚᱠᱚᱭ ᱚᱠᱟᱥᱮᱫ ᱮ ᱪᱟᱞᱟᱜ ᱠᱟᱱᱟ ᱚᱱᱟ ᱴᱷᱟᱹᱣᱠᱟᱹ ᱜᱮ ᱵᱟᱭ ᱤᱭᱟᱹᱜ ᱠᱟᱱᱟ ᱦᱮᱸᱥᱮ ᱦᱳᱭ ᱦᱳᱭ ᱟᱪᱪᱷᱟ ᱤᱱᱟᱹ ᱠᱷᱟᱱ ᱟᱨ ᱱᱩᱠᱩ ᱦᱟᱲᱟᱢ ᱵᱩᱲᱦᱤ ᱠᱚᱣᱟᱜ ᱫᱚ ᱩᱱᱠᱩᱣᱟᱜ ᱦᱚᱸ ᱢᱟᱥᱮ ᱠᱟᱹᱡ ᱞᱟᱹᱭ ᱧᱚᱜᱢᱮ

ᱦᱳᱭ ᱦᱳᱭ

ᱦᱳᱭ ᱦᱳᱭ ᱦᱳᱭ ᱦᱳᱭ ᱟᱯᱟᱫ ᱩᱛᱟᱹᱨᱚᱜ ᱠᱟᱱᱟ ᱠᱚ ᱩᱱᱠᱩᱣᱟᱜ ᱡᱤᱭᱚᱱ ᱫᱚ ᱟᱹᱰᱤ ᱦᱟᱨᱠᱷᱮᱛ ᱥᱟᱥᱮᱛ ᱛᱮ ᱠᱷᱟᱸᱰᱟᱜᱼᱟ ᱦᱮᱸᱥᱮ ᱫᱟᱭᱟ ᱜᱮ ᱴᱷᱤᱠ ᱜᱮᱭᱟ ᱛᱚᱵᱮ ᱚᱱᱟ ᱠᱚᱜᱮᱧ ᱵᱟᱰᱟᱭ ᱥᱟᱱᱟᱧ ᱠᱟᱱᱟ ᱛᱟᱦᱮᱸᱫ ᱱᱚᱣᱟ ᱡᱷᱟᱲᱠᱷᱚᱰ ᱯᱚᱱᱚᱛ ᱨᱮᱭᱟᱜ ᱪᱮᱫ ᱞᱮᱠᱟ ᱟᱵᱚ ᱟᱹᱫᱤᱵᱟᱹᱥᱤ ᱠᱚ ᱡᱟᱱᱟᱢ ᱤᱭᱟᱹ ᱠᱚ ᱵᱟᱹᱜᱤᱭᱟᱜ ᱠᱟᱱᱟ ᱢᱮᱱᱛᱮ ᱚᱱᱟᱢ ᱞᱟᱹᱭ ᱥᱚᱫᱚᱨ ᱠᱮᱫᱼᱟ ᱟᱨᱤᱧ ᱵᱟᱰᱟᱭ ᱠᱮᱫᱼᱟ ᱚᱱᱟᱛᱮ ᱟᱢ ᱠᱮ ᱟᱹᱰᱤ ᱟᱹᱰᱤ ᱟᱹᱰᱤ ᱥᱟᱨᱦᱟᱣ ᱦᱳᱭ ᱦᱳᱭ

ᱴᱷᱤᱠ ᱜᱮᱭᱟ ᱢᱟ ᱢᱟ ᱴᱷᱤᱠ ᱴᱷᱤᱠ